ᱟᱵᱚ ᱯᱟᱹᱦᱤᱞ ᱟᱛᱳ ᱫᱤᱥᱚᱢ ᱨᱮ ᱟᱪᱟᱨ ᱵᱤᱪᱟᱹᱨ ᱦᱩᱭᱩᱜ ᱠᱟᱱ ᱛᱟᱦᱮᱱ ᱱᱤᱛᱳᱜ ᱪᱮᱫ ᱞᱮᱠᱟᱨᱮ ᱵᱟᱭ ᱦᱩᱭᱩᱜ ᱠᱟᱱᱟ ᱛᱚᱵᱮ ᱯᱩᱞᱤᱥ ᱨᱮ ᱪᱟᱞᱟᱜ ᱠᱟᱱᱟ ᱚᱠᱚᱭ ᱫᱟᱹᱵᱤ ᱮᱫᱟᱭ ᱚᱠᱚᱭ ᱟᱹᱰᱤᱜᱟᱱ ᱢᱟᱱᱮ ᱦᱟᱱᱟ ᱟᱵᱚᱣᱟᱜ ᱵᱟᱹᱜᱤ ᱠᱟᱛᱮ ᱦᱟᱸᱰᱮᱵᱚᱱ ᱪᱟᱞᱟᱜ ᱠᱟᱱᱟ ᱟᱵᱚᱣᱟᱜᱼᱢᱟ ᱟᱵᱚᱣᱟᱜ ᱢᱮᱱᱟᱜᱼᱟ ᱢᱤᱫᱴᱟᱝ ᱥᱟᱱᱛᱟᱲ ᱥᱚᱢᱟᱡ ᱨᱮᱱᱟᱜ ᱢᱟᱺᱡᱷᱤ ᱯᱟᱨᱟᱱᱤᱠ ᱩᱱᱤ ᱜᱚᱲᱮᱛ ᱠᱚ ᱟᱹᱰᱤᱜᱟᱱ ᱢᱮᱱᱟᱜ ᱠᱚᱛᱟᱵᱚᱱᱟ ᱩᱱᱠᱩ ᱠᱚ ᱵᱟᱝ ᱠᱟᱛᱮ ᱦᱟᱱᱛᱮ ᱫᱚ ᱵᱟᱵᱚᱱ ᱪᱟᱞᱟᱜᱼᱟ ᱚᱱᱟ ᱨᱮᱱᱟᱜ ᱵᱚᱱ ᱤᱫᱤᱭᱟ ᱟᱵᱚ ᱚᱱᱟᱜᱮ ᱟᱹᱰᱤ ᱢᱟᱨᱟᱝ ᱵᱷᱩᱞ ᱞᱮᱫᱟᱵᱚᱱ ᱵᱟᱵᱚᱱ ᱱᱚᱣᱟ ᱠᱚ ᱡᱮᱢᱚᱱ ᱱᱚᱝᱠᱟ ᱟᱞᱚ ᱦᱩᱭᱩᱜᱼᱢᱟ ᱛᱚᱵᱮ ᱟᱵᱚᱫᱚ ᱟᱵᱚ ᱛᱮᱜᱮ ᱜᱚᱯᱚᱲᱚ ᱥᱚᱯᱚᱦᱚᱫ ᱡᱚᱛᱚ ᱟᱨᱚᱵᱚᱱ ᱧᱟᱢ ᱫᱟᱲᱮᱭᱟᱜᱼᱟ ᱟᱵᱚ ᱴᱷᱮᱱᱜᱮ ᱢᱮᱱᱟᱜᱼᱟ ᱛᱷᱟᱱᱟ ᱟᱵᱚ ᱴᱷᱮᱱᱜᱮ ᱯᱩᱞᱤᱥ ᱟᱵᱚ ᱴᱷᱮᱱᱜᱮ ᱩᱠᱤᱞ ᱟᱵᱚ ᱴᱷᱮᱱᱜᱮ ᱢᱩᱨᱦᱤ ᱟᱵᱚᱜᱮ ᱡᱚᱛᱚ ᱞᱮᱠᱟᱱ ᱠᱚ ᱦᱮᱱᱟᱜ ᱟᱠᱟᱫ ᱵᱚᱱᱟ ᱟᱵᱚ ᱜᱮᱵᱚᱱ ᱵᱟᱵᱚᱱ ᱠᱟᱹᱢᱤᱭᱮᱫᱟ ᱟᱵᱚᱜᱮᱵᱚᱱ ᱠᱳᱞᱮᱫᱟ ᱟᱵᱚᱜᱮ ᱱᱚᱣᱟ ᱠᱚᱨᱮᱱᱟᱜ ᱫᱟᱭ ᱫᱟᱹᱭᱤᱛᱛᱚ ᱡᱚᱛᱚᱵᱚᱱ ᱦᱟᱛᱟᱣ ᱫᱟᱲᱮᱭᱟᱜᱼᱟ ᱟᱵᱚᱣᱟᱜ ᱡᱮᱢᱚᱱ ᱛᱷᱟᱱᱟ ᱯᱩᱞᱤᱥ ᱫᱚ ᱦᱚᱠᱫᱟᱨ ᱫᱚ ᱵᱟᱹᱱᱩᱜ ᱟᱹᱱᱤᱡ ᱟᱵᱚ ᱛᱮᱜᱮ ᱦᱟᱱᱟ ᱱᱟᱣᱟᱵᱚᱱ ᱠᱚᱨᱟᱣᱮᱫᱟ ᱟᱵᱚ ᱜᱮᱵᱚᱱ ᱧᱮᱞᱮᱫᱟ ᱟᱵᱚᱣᱟᱜ ᱢᱚᱱᱮᱛᱮ ᱢᱚᱱᱮᱜᱮ ᱟᱵᱚᱣᱟᱜᱼᱮ ᱫᱟᱹᱲᱮᱜᱼᱟ ᱮᱴᱟᱜ ᱮᱴᱟᱜ ᱵᱚᱱ ᱪᱟᱞᱟᱣ ᱫᱟᱲᱮᱭᱟᱜ ᱠᱟᱱᱟ